ᱤᱧ ᱢᱤᱫᱴᱮᱱ ᱦᱚᱴᱮᱞ ᱨᱮ ᱡᱚᱢᱟᱜ ᱤᱧ ᱚᱰᱟᱨᱞᱮᱫᱟ ᱵᱟᱨᱚ ᱵᱟᱡᱟᱜ ᱨᱮ ᱡᱮᱱᱚ ᱰᱮᱞᱤᱵᱷᱟᱨᱤ ᱦᱩᱭᱩᱜ ᱚᱱᱟ ᱦᱚᱴᱮᱞ ᱨᱮᱱ ᱰᱮᱞᱤᱵᱷᱟᱨᱤ ᱯᱟᱴᱱᱟᱨ ᱫᱚ ᱡᱚᱢᱟᱜ ᱴᱷᱤᱠ ᱮᱠᱫᱚᱢ ᱵᱟᱨᱚ ᱵᱟᱡᱟᱜ ᱨᱮᱜᱤᱟᱹᱜᱩ ᱥᱮᱴᱮᱨ ᱠᱮᱫᱟ ᱟᱨ ᱚᱱᱟ ᱡᱚᱢᱟᱜ ᱡᱚᱢ ᱠᱟᱛᱮᱜ ᱟᱹᱰᱤ ᱟᱴ ᱥᱤᱵᱤᱞ ᱠᱟᱱᱟ ᱟᱨ ᱡᱚᱠᱷᱚᱱ ᱰᱮᱞᱤᱵᱷᱟᱨᱤ ᱯᱟᱴᱱᱟᱨ ᱚᱱᱟ ᱡᱚᱢᱟᱜ ᱮ ᱟᱹᱜᱩ ᱠᱮᱫᱟ ᱛᱚᱠᱷᱚᱱ ᱚᱱᱟ ᱡᱚᱢᱟᱜ ᱞᱚᱞᱚᱜᱤ ᱛᱟᱦᱮᱸ ᱠᱟᱱᱟ